ᱦᱮᱞᱳ ᱱᱤᱭᱟᱹ ᱫᱚ ᱫᱩᱨᱜᱟᱯᱩᱨ ᱚᱴᱳ ᱚᱯᱷᱤᱥ ᱠᱟᱱᱟ ᱛᱤᱦᱤᱧ ᱢᱤᱫᱴᱮᱡ ᱡᱟᱭᱜᱟ ᱪᱟᱞᱟᱜ ᱛᱟᱸᱦᱮ ᱠᱟᱱᱟ ᱯᱨᱳᱜᱨᱟᱢ ᱞᱟᱹᱜᱤᱫ ᱛᱮ ᱦᱤᱡᱩᱜ ᱠᱟᱛᱷᱟ ᱛᱳ ᱱᱤᱛᱚᱜ ᱵᱟᱨᱚᱴᱟ ᱵᱤᱞᱚᱢ ᱮᱱ ᱨᱮᱦᱚᱸ ᱚᱴᱳ ᱵᱟᱝ ᱥᱮᱴᱮᱨ ᱞᱮᱱᱟ ᱛᱳ ᱱᱤᱛᱚᱜ ᱫᱚ ᱚ ᱴᱟᱭᱤᱢ ᱨᱮ ᱜᱟᱹᱰᱤ ᱯᱮ ᱮᱢᱚᱜ ᱠᱟᱱᱟ ᱥᱚᱴᱷᱤᱠ ᱥᱚᱢᱚᱭᱨᱮ ᱜᱟᱹᱰᱤ ᱵᱟᱯᱮ ᱮᱢ ᱫᱟᱲᱮᱭᱟᱜᱼᱠᱟᱱᱟ ᱱᱚᱝᱠᱟ ᱵᱷᱟᱵᱮ ᱫᱚ ᱟᱞᱮ ᱫᱚ ᱟᱯᱮᱭᱟᱜ ᱜᱟᱹᱰᱤ ᱵᱟᱝᱞᱮ ᱦᱟᱛᱟᱣ ᱫᱟᱽᱲᱮᱭᱟᱜᱼᱟ ᱪᱮᱫᱟᱜ ᱥᱮ ᱱᱤᱛᱚᱜ ᱫᱚ ᱡᱩᱫᱟᱹᱱ ᱜᱟᱹᱰᱤᱛᱮ ᱜᱟᱹᱰᱤᱞᱮ ᱵᱷᱟᱲᱟ ᱫᱟᱲᱮᱜ ᱟ ᱚᱱᱮ ᱡᱮ ᱴᱟᱭᱤᱢ ᱨᱮ ᱜᱟᱹᱰᱤ ᱵᱟᱝ ᱮᱢ ᱠᱷᱟᱹᱛᱤᱨ ᱛᱮ ᱤᱧ ᱫᱚ ᱵᱟᱹᱧ ᱦᱟᱛᱟᱣ ᱛᱟᱯᱮᱭᱟ ᱜᱟᱹᱰᱤ ᱫᱚ ᱟᱨ ᱚᱱᱮ ᱯᱚᱭᱥᱟᱧ ᱮᱢ ᱞᱮᱫ ᱚᱱᱟ ᱯᱚᱭᱥᱟ ᱫᱚ ᱡᱮᱱᱚ ᱮᱢ ᱨᱩᱣᱟᱹᱲ ᱠᱟᱛᱤᱧ ᱯᱮ